ᱜᱳᱫᱽᱨᱮᱡ ᱠᱳᱢᱯᱟᱱᱤ ᱫᱚ ᱵᱟᱝ ᱵᱷᱟᱹᱜᱤ ᱠᱟᱱᱟ ᱨᱚᱝ ᱪᱚᱴᱟᱣᱚᱜ ᱠᱟᱱᱟ ᱟᱨ ᱴᱮᱠᱥᱚᱭ ᱦᱚᱸ ᱵᱟᱹᱱᱩᱜ ᱠᱟᱫᱟ ᱱᱤᱭᱟᱹ ᱠᱷᱚᱡ ᱟᱨᱦᱚᱸ ᱵᱷᱟᱜᱮᱼᱵᱷᱟᱜᱮ ᱠᱳᱢᱯᱟᱱᱤ ᱩᱰᱩᱝ ᱟᱠᱟᱱᱟ ᱚᱱᱟ ᱠᱚᱜᱮ ᱠᱚ ᱵᱮᱵᱚᱦᱟᱨᱮᱫᱟ ᱱᱮᱛᱟᱨ ᱫᱚ ᱚᱱᱟ ᱠᱚᱫᱚ ᱟᱭᱢᱟ ᱫᱤᱱ ᱴᱮᱠᱥᱚᱭᱚᱜ ᱠᱟᱱᱟ ᱨᱚᱝ ᱠᱚᱦᱚᱸ ᱟᱭᱢᱟ ᱫᱤᱱ ᱛᱟᱦᱮᱸᱱ ᱠᱟᱱᱟ ᱚᱱᱟ ᱠᱷᱟᱹᱛᱤᱨ ᱛᱮ ᱱᱮᱛᱟᱨ ᱫᱚ ᱚᱱᱟ ᱠᱚᱜᱮ ᱵᱮᱵᱚᱦᱟᱨ ᱥᱟᱱᱟ ᱠᱟᱱᱟ ᱟᱨ ᱟᱭᱢᱟ ᱫᱤᱱ ᱴᱤᱠᱟᱹᱜ ᱠᱟᱱ ᱛᱮ ᱡᱚᱛᱚ ᱦᱚᱲ ᱚᱱᱟ ᱠᱚᱜᱮ ᱠᱚ ᱵᱮᱵᱚᱦᱟᱨᱮᱫᱟ ᱤᱧ ᱦᱚᱸ ᱚᱱᱟ ᱜᱤᱧ ᱵᱮᱵᱚᱦᱟᱨᱟ ᱜᱳᱫᱽᱨᱮᱡ ᱠᱳᱢᱯᱟᱱᱤ ᱫᱚ ᱱᱮᱛᱟᱨ ᱫᱚ ᱵᱟᱹᱧ ᱠᱩᱥᱤᱭᱟᱜ ᱠᱟᱱᱟ ᱵᱟᱹᱧ ᱵᱮᱵᱚᱦᱟᱨᱟ